ᱡᱟᱦᱟᱸ ᱟᱵᱚᱣᱟᱜ ᱯᱟᱹᱨᱥᱤᱨᱮ ᱡᱟᱦᱟᱸ ᱮᱥᱮᱨ ᱯᱟᱲᱟᱜ ᱠᱟᱱᱟ ᱱᱚᱣᱟ ᱫᱚ ᱡᱮᱢᱚᱱ ᱯᱚᱪᱷᱤᱢ ᱵᱟᱝᱜᱟᱞ ᱨᱮ ᱵᱟᱝᱞᱟ ᱛᱮᱵᱚᱱ ᱵᱟᱝᱞᱟ ᱛᱮᱦᱚᱸ ᱵᱚᱱ ᱨᱚᱲᱟ ᱟᱵᱚᱣᱟᱜ ᱛᱮᱦᱚᱸ ᱵᱚᱱ ᱨᱚᱲᱟ ᱟᱵᱚᱣᱟᱜ ᱯᱟᱹᱨᱥᱤ ᱛᱮᱦᱚᱸ ᱟᱨ ᱡᱮᱢᱚᱱ ᱡᱷᱟᱲᱠᱷᱚᱸᱰ ᱨᱮ ᱦᱤᱱᱫᱤ ᱛᱮᱠᱚ ᱨᱚᱲᱟ ᱟᱨ ᱚᱸᱰᱮ ᱟᱵᱚ ᱨᱮᱱ ᱯᱟᱹᱨᱥᱤᱭᱟᱱ ᱦᱚᱲ ᱦᱚᱸ ᱚᱱᱟ ᱛᱮᱜᱮ ᱠᱚ ᱨᱚᱲᱟ ᱟᱫᱚ ᱱᱚᱣᱟ ᱞᱮᱠᱟᱛᱮ ᱟᱵᱚᱣᱟᱜ ᱚᱸᱰᱮ ᱚᱱᱟ ᱯᱟᱹᱨᱥᱤ ᱨᱮᱫᱚ ᱟᱵᱚᱣᱟᱜ ᱢᱮᱥᱟᱜ ᱠᱟᱱᱟ ᱥᱮ ᱮᱥᱮᱨ ᱚᱸᱰᱮ ᱯᱟᱲᱟᱜ ᱠᱟᱱᱟ ᱟᱨ ᱡᱟᱦᱟᱸ ᱫᱚ ᱞᱟᱠᱪᱟᱨ ᱟᱵᱚᱣᱟᱜ ᱡᱟᱦᱟᱸ ᱮᱱᱮᱡ ᱥᱮᱨᱮᱧ ᱥᱮ ᱯᱚᱨᱚᱵᱽ ᱚᱱᱟ ᱡᱟᱦᱟᱸ ᱵᱚᱸᱜᱟᱼᱵᱳᱨᱳ ᱱᱚᱜᱼᱚᱱᱟ ᱱᱤᱛᱚᱜ ᱟᱵᱚ ᱟᱵᱚᱣᱟᱜ ᱟᱵᱚ ᱟᱵᱚ ᱥᱟᱱᱛᱟᱲ ᱯᱟᱹᱨᱥᱤᱭᱟᱜ ᱚᱲᱟᱜ ᱵᱚᱸᱜᱟᱼᱵᱳᱨᱳ ᱫᱚ ᱱᱤᱛᱚᱜ ᱩᱱᱟᱹᱜ ᱥᱮ ᱮᱱᱮᱡ ᱥᱮᱨᱮᱧ ᱫᱚ ᱩᱱᱟᱹᱜ ᱡᱟᱹᱥᱛᱤ ᱟᱵᱚ ᱵᱟᱝᱵᱚᱱ ᱠᱚᱨᱟᱣ ᱮᱫᱟ ᱡᱟᱦᱟᱸ ᱫᱚ ᱫᱤᱠᱩ ᱠᱚ ᱯᱩᱡᱟᱹᱭᱮᱫᱟ ᱢᱤᱫᱴᱮᱱ ᱢᱟᱨᱟᱝ ᱯᱩᱡᱟᱹ ᱛᱟᱠᱚ ᱫᱩᱨᱜᱟᱹ ᱯᱩᱡᱟᱹ ᱠᱟᱹᱞᱤ ᱯᱩᱡᱟᱹ ᱱᱚᱜᱼᱚᱭ ᱱᱚᱝᱠᱟ ᱟᱫᱚ ᱟᱵᱚᱨᱮᱱ ᱟᱭᱢᱟ ᱜᱟᱱ ᱟᱵᱚ ᱯᱟᱹᱨᱥᱤ ᱨᱮᱱ ᱦᱚᱲ ᱦᱚᱸ ᱚᱱᱟ ᱡᱟᱭᱜᱟ ᱨᱮ ᱥᱮᱱ ᱠᱟᱛᱮ ᱯᱩᱡᱟᱹᱭᱟᱠᱚ ᱥᱮᱠᱚ ᱧᱮᱞᱟ ᱥᱮ ᱩᱱᱠᱩᱣᱟᱜ ᱯᱚᱨᱚᱵᱽ ᱯᱩᱱᱟᱹᱭ ᱨᱮ ᱟᱹᱰᱤ ᱡᱟᱹᱥᱛᱤ ᱟᱵᱚ ᱵᱚᱱ ᱪᱟᱞᱟᱜᱼᱟ ᱟᱨ ᱟᱵᱚᱣᱟᱜ ᱡᱟᱦᱟᱸ ᱫᱷᱤᱨᱤ ᱫᱟᱨᱮ ᱵᱚᱸᱜᱟᱼᱵᱳᱨᱳ ᱱᱚᱣᱟ ᱨᱮᱫᱚ ᱟᱵᱚ ᱥᱟᱱᱛᱟᱲ ᱯᱟᱹᱨᱥᱤ ᱨᱮᱱ ᱥᱮ ᱟᱭᱢᱟᱜᱟᱱ ᱠᱚᱲᱟ ᱜᱤᱫᱟᱹᱨ ᱥᱮ ᱠᱩᱲᱤ ᱜᱤᱫᱟᱹᱨ ᱟᱵᱚᱣᱟᱜ ᱵᱚᱸᱜᱟᱼᱵᱳᱨᱳ ᱨᱮᱫᱚ ᱵᱟᱝᱠᱚ ᱥᱮᱴᱮᱨᱚᱜᱼᱟ ᱟᱫᱚ ᱱᱚᱝᱠᱟᱛᱮ ᱟᱵᱚᱣᱟᱜ ᱯᱟᱹᱨᱥᱤ ᱨᱮ ᱮᱥᱮᱨ ᱫᱚ ᱯᱟᱲᱟᱜ ᱠᱟᱱᱟ ᱱᱚᱣᱟ ᱨᱮᱱᱟᱜ ᱛᱮᱞᱟ ᱫᱚ ᱱᱚᱰᱮ ᱜᱮᱞᱤᱧ ᱢᱩᱪᱟᱹᱫ ᱠᱮᱫᱟ